ᱡᱷᱟᱹᱨᱤ ᱤᱧ ᱟᱡᱳᱫᱤᱭᱟᱹ ᱠᱷᱚᱱᱤᱧ ᱞᱟᱹᱭᱫᱟ ᱜᱤᱫᱽᱨᱟᱹ ᱠᱚᱫᱚ ᱠᱷᱤᱞᱟᱹᱜ ᱟᱠᱚ ᱫᱚᱢᱮ ᱨᱟᱹᱥᱠᱟᱹ ᱞᱟᱹᱜᱤᱫ ᱛᱮ ᱦᱟᱱᱟ ᱱᱤᱭᱟᱹ ᱵᱟᱹᱦᱩ ᱡᱟᱢᱟᱭ ᱩᱠᱩ ᱪᱩᱠᱩ ᱠᱟᱵᱟᱰᱤ ᱠᱚ ᱦᱤᱱᱟᱹ ᱱᱤᱭᱟᱹ ᱠᱚ ᱠᱷᱮᱞ ᱵᱟᱲᱟᱜ ᱜᱮᱭᱟ ᱛᱚ ᱱᱩᱝᱠᱩ ᱠᱷᱮᱞᱚᱜ ᱚᱠᱛᱚ ᱫᱚ ᱪᱮᱫ ᱠᱚ ᱠᱷᱮᱞᱚᱜᱼᱟ ᱵᱟᱹᱦᱩ ᱡᱟᱶᱟᱭ ᱠᱚᱜᱮ ᱦᱟᱱᱟ ᱱᱚᱣᱟ ᱩᱱᱟᱹᱜ ᱤᱧᱫᱩᱧ ᱵᱟᱲᱟᱭ ᱛᱟᱦᱮᱱᱟ ᱟᱫᱚ ᱪᱮᱫ ᱵᱟᱹᱧ ᱵᱟᱲᱟᱭ ᱛᱟᱦᱮᱱᱟ